ᱩᱛᱛᱚᱨ ᱫᱤᱱᱟᱡᱽᱯᱩᱨ ᱨᱮᱫᱚ ᱟᱹᱰᱤ ᱡᱳᱨᱫᱟᱨᱜᱮ ᱦᱚᱭ ᱫᱟᱜᱟ ᱡᱟᱦᱟᱸ ᱫᱚ ᱮᱯᱨᱤᱞ ᱢᱟᱥ ᱥᱮᱫ ᱥᱮ ᱵᱟᱝᱞᱟ ᱵᱟᱹᱭᱥᱟᱹᱠᱷ ᱢᱟᱥ ᱟᱨ ᱱᱚᱣᱟ ᱯᱚᱥᱪᱤᱢᱵᱟᱝᱞᱟ ᱨᱮ ᱚᱠᱟ ᱨᱤᱛᱩ ᱢᱮᱱᱟᱜᱼᱟ ᱪᱷᱚᱭᱴᱤ ᱨᱤᱛᱩ ᱥᱮ ᱜᱳᱴᱟ ᱵᱷᱟᱨᱚᱛ ᱵᱚᱨᱥᱚ ᱨᱮ ᱡᱟᱦᱟᱸ ᱨᱤᱛᱩ ᱢᱮᱱᱟᱜ ᱜᱨᱤᱥᱚ ᱠᱟᱹᱞᱤᱱ ᱨᱮᱜᱮ ᱥᱮ ᱵᱚᱨᱥᱟ ᱨᱤᱛᱩ ᱢᱟᱛᱚ ᱵᱚᱨᱥᱟ ᱥᱚᱢᱚᱭ ᱢᱟ ᱫᱟᱜᱮᱫ ᱜᱮ ᱱᱤᱛᱚᱜ ᱜᱨᱤᱥᱚ ᱨᱤᱛᱩ ᱨᱮᱱᱟᱜ ᱢᱩᱪᱟᱹᱫ ᱥᱮᱫ ᱜᱮ ᱠᱟᱡᱟᱠ ᱦᱚᱭ ᱫᱟᱜ ᱟᱨ ᱱᱚᱣᱟ ᱦᱚᱭ ᱫᱟᱜ ᱨᱮᱜᱮ ᱫᱟᱨᱮ ᱱᱟᱹᱲᱤ ᱠᱚ ᱨᱟᱹᱯᱩᱫ ᱤᱫᱤᱭᱫᱟ ᱚᱲᱟᱜ ᱫᱩᱣᱟᱹᱨ ᱠᱚᱭ ᱨᱟᱹᱯᱩᱫ ᱫᱟ ᱱᱚᱣᱟ ᱢᱟᱥᱜᱮ ᱱᱚᱣᱟ ᱩᱛᱛᱚᱨ ᱫᱤᱱᱟᱡᱽᱯᱩᱨ ᱦᱚᱲᱫᱚ ᱟᱹᱰᱤ ᱠᱚ ᱵᱚᱛᱚᱨ ᱠᱚ ᱵᱩᱡᱷᱟᱹᱣᱟ ᱩᱱᱟᱹᱣ ᱞᱮᱠᱷᱟᱱᱜᱮ ᱦᱚᱲ ᱠᱚ ᱚᱲᱟᱜ ᱠᱚ ᱫᱟᱹᱲ ᱟᱹᱜᱩᱭᱟ ᱪᱩᱠᱩ ᱠᱚᱜᱼᱟ ᱠᱚ ᱪᱩᱠᱩᱜ ᱟᱠᱚ ᱥᱩᱫᱷᱩ ᱚᱲᱟᱜ ᱨᱮᱠᱚ ᱵᱚᱞᱚ ᱵᱟᱭᱚᱜᱼᱟ ᱟᱫᱚ ᱟᱹᱰᱤ ᱵᱚᱛᱚᱨᱟᱱ ᱢᱟᱥ ᱠᱟᱱ ᱜᱮᱭᱟ ᱥᱮ ᱨᱤᱛᱩ ᱠᱟᱱ ᱜᱮᱭ ᱱᱚᱣᱟᱫᱚ ᱜᱤᱨᱥᱚ ᱠᱟᱞᱤᱱ ᱟᱨ ᱱᱚᱣᱟ ᱟᱜᱚᱥᱴ ᱢᱟᱥ ᱥᱮᱫ ᱫᱚ ᱵᱚᱨᱥᱟ ᱞᱮᱠᱟᱭ ᱫᱟᱜᱟ ᱦᱚᱭ ᱫᱟᱜ ᱫᱚ ᱠᱚᱢᱚᱜᱼᱟ ᱚᱱᱛᱮ ᱫᱚ ᱦᱚᱭ ᱫᱟᱜ ᱫᱚ ᱵᱟᱝ ᱛᱟᱦᱮᱱᱟ ᱩᱱᱟᱹᱜ